ᱟᱞᱮ ᱡᱚᱠᱷᱚᱱ ᱥᱩᱥᱩᱱᱤᱭᱟᱹ ᱵᱩᱨᱩ ᱫᱟᱬᱟᱱ ᱞᱮ ᱪᱟᱞᱟᱜ ᱠᱟᱱ ᱛᱟᱦᱮᱱᱟ ᱛᱚᱠᱷᱚᱱ ᱫᱚ ᱜᱟᱹᱰᱤᱨᱮ ᱟᱹᱰᱤ ᱟᱭᱢᱟ ᱦᱚᱲ ᱞᱮ ᱛᱟᱦᱮᱸ ᱠᱟᱱᱟ ᱟᱨ ᱟᱞᱮ ᱢᱤᱫ ᱥᱟᱶ ᱛᱮᱞᱮ ᱪᱟᱞᱟᱜ ᱠᱟᱱ ᱛᱟᱦᱮᱸ ᱠᱟᱱᱟ ᱟᱨ ᱟᱹᱰᱤ ᱟᱭᱢᱟ ᱦᱚᱲᱞᱮ ᱪᱟᱞᱟᱜ ᱠᱟᱱ ᱛᱟᱦᱮᱸ ᱠᱟᱱᱛᱮ ᱢᱟᱱᱮ ᱜᱟᱹᱰᱤ ᱨᱮᱱᱟᱜ ᱥᱤᱴ ᱠᱚ ᱥᱮ ᱜᱟᱹᱰᱤ ᱨᱮ ᱜᱟᱹᱰᱤ ᱫᱚᱢᱮ ᱥᱤᱴ ᱵᱟᱹᱲᱤᱡ ᱜᱮ ᱛᱟᱦᱮᱸ ᱠᱟᱱ ᱠᱷᱟᱹᱛᱤᱨ ᱛᱮ ᱟᱨ ᱨᱟᱥᱛᱟ ᱦᱚᱸ ᱵᱟᱹᱲᱤᱡ ᱛᱟᱦᱮᱸ ᱠᱟᱱ ᱠᱷᱟᱹᱛᱤᱨ ᱛᱮ ᱜᱟᱹᱰᱤ ᱦᱚᱸ ᱫᱚᱢᱮ ᱦᱤᱞᱟᱹᱜ ᱠᱟᱱ ᱛᱟᱦᱮᱸ ᱠᱟᱱᱟ ᱟᱨ ᱡᱚᱛᱚᱦᱚᱲ ᱵᱩᱢᱤᱤᱵᱷᱟᱵ ᱢᱟᱱᱮ ᱡᱚᱛᱚ ᱦᱚᱲᱞᱮ ᱵᱩᱢᱤ ᱞᱮᱫᱟ ᱟᱨᱠᱤ ᱟᱫᱚ ᱚᱱᱟ ᱚᱸᱰᱮ ᱚᱱᱟ ᱫᱚ ᱤᱧ ᱫᱚ ᱵᱟᱹᱧ ᱟᱥᱚᱜ ᱠᱟᱱ ᱛᱟᱦᱮᱸ ᱠᱟᱱᱟ ᱡᱮ ᱟᱞᱮ ᱱᱚᱝᱠᱟ ᱞᱮ ᱦᱟᱨᱠᱮᱛᱚᱜ ᱢᱟ ᱟᱨ ᱥᱩᱥᱩᱱᱤᱭᱟᱹ ᱵᱩᱨᱩ ᱨᱮ ᱥᱮ ᱠᱟᱛᱮ ᱟᱰᱮ ᱟᱹᱰᱤ ᱟᱭᱢᱟ ᱡᱤᱱᱤᱥ ᱞᱮ ᱧᱮᱞ ᱠᱮᱜᱼᱟ ᱡᱮᱢᱚᱱ ᱫᱚᱠᱟᱱ ᱠᱚ ᱛᱟᱹᱨᱩᱵᱟᱜ ᱢᱚᱪᱟ ᱠᱷᱚᱱ ᱫᱟᱜ ᱡᱚᱨᱚᱜ ᱠᱟᱱᱟ ᱟᱨ ᱚᱱᱟ ᱥᱩᱨ ᱨᱮ ᱢᱤᱫᱴᱮᱱ ᱯᱟᱨᱠ ᱢᱮᱱᱟᱜᱼᱟ ᱚᱸᱰᱮ ᱦᱚᱸ ᱟᱭᱢᱟ ᱨᱚᱠᱚᱢ ᱵᱟᱦᱟ ᱫᱟᱨᱮ ᱠᱚ ᱨᱚᱦᱚᱭ ᱠᱟᱫᱟ ᱠᱚ ᱚᱱᱟ ᱠᱚ ᱡᱷᱚᱛᱚ ᱞᱮ ᱧᱮᱞ ᱠᱮᱫᱟ ᱟᱨ ᱚᱱᱟ ᱠᱚ ᱧᱮᱞ ᱠᱟᱛᱮ ᱟᱞᱮ ᱟᱭᱢᱟ ᱨᱚᱠᱚᱢ ᱪᱷᱚᱵᱤ ᱪᱤᱛᱟᱹᱨ ᱞᱮ ᱛᱩᱞᱟᱹᱣ ᱠᱮᱜᱼᱟ ᱚᱸᱰᱮᱱᱟᱜ ᱦᱚᱸ ᱟᱨ ᱟᱞᱮ ᱦᱚᱸᱞᱮ ᱛᱩᱞᱟᱹᱣ ᱱᱟ ᱟᱨ ᱦᱮᱡ ᱠᱟᱛᱮ ᱚᱱᱟ ᱪᱷᱚᱵᱤ ᱠᱚ ᱤᱧ ᱨᱮᱱ ᱜᱟᱛᱮ ᱦᱳᱣᱟᱴᱥᱟᱯ ᱨᱮ ᱠᱤᱢᱵᱟ ᱯᱷᱮᱥᱵᱩᱠ ᱨᱮ ᱡᱚᱛᱚᱧ ᱯᱳᱥᱴ ᱟᱜ ᱠᱚᱣᱟ ᱤᱧ ᱫᱟᱬᱟᱱᱤᱧ ᱥᱮᱱ ᱞᱮᱱᱟ ᱢᱮᱱᱛᱮ ᱱᱚᱰᱮ ᱫᱟᱬᱟᱱᱤᱧ ᱥᱮᱱ ᱞᱮᱱᱟ ᱛᱚ ᱟᱯᱮ ᱦᱚᱸ ᱡᱩᱫᱤ ᱯᱮ ᱪᱟᱞᱟᱜᱼᱟ ᱛᱚ ᱟᱹᱰᱤ ᱵᱷᱟᱞᱮ ᱡᱟᱭᱜᱟ ᱠᱟᱱᱟ ᱪᱟᱞᱟᱣ ᱦᱤᱡᱩᱜ ᱯᱮ ᱤᱧᱢᱟ ᱚᱱᱟ ᱜᱮ ᱤᱧ ᱫᱚ ᱯᱳᱥᱴ ᱠᱟ ᱫᱟ ᱧ ᱪᱷᱚᱵᱤ ᱚᱱᱟ ᱞᱟᱹᱜᱤᱫ ᱜᱮ